ᱦᱮᱸ ᱦᱮᱞᱳ ᱢᱟᱡᱷᱤ ᱠᱚ ᱪᱮᱜ ᱠᱚ ᱚᱥᱩᱵᱤᱫᱟ ᱦᱩᱭᱩᱜ ᱠᱟᱱ ᱛᱟᱯᱮᱭᱟ ᱟᱯᱮᱭᱟᱜ ᱴᱚᱞᱟᱨᱮ ᱪᱮᱜ ᱠᱚ ᱪᱮᱜ ᱠᱷᱚᱡ ᱚᱥᱩᱵᱤᱫᱟ ᱦᱩᱭᱩᱜ ᱠᱟᱱᱟ ᱚᱻ ᱟᱨ ᱚᱝᱠᱟ ᱡᱚᱨ ᱠᱚ ᱵᱟᱝ ᱦᱤᱡᱩᱜ ᱠᱟᱱ ᱛᱟᱠᱚᱣᱟ ᱛᱚ ᱵᱟᱠᱚ ᱵᱚᱢᱤ ᱴᱚᱢᱤᱭᱮᱫᱟ ᱛᱚ ᱚᱻ ᱤᱭᱟᱹᱭ ᱯᱮ ᱜᱟᱹᱰᱭᱟᱹ ᱠᱚᱨᱮᱜ ᱟᱞᱚᱯᱮ ᱰᱟᱹᱵᱽᱨᱟᱜᱼᱟ ᱟᱨ ᱢᱚᱥᱟᱨᱤᱠᱚ ᱠᱷᱟᱴᱟᱣ ᱠᱟᱛᱮᱜ ᱯᱮ ᱜᱤᱛᱤ ᱡᱚᱜᱼᱟ ᱟᱨ ᱞᱚᱞᱚ ᱠᱟᱛᱮᱜ ᱫᱟᱜ ᱫᱚᱯᱮ ᱧᱩᱭᱟ ᱟᱨ ᱚᱱᱟ ᱪᱟᱨᱯᱟᱥᱮ ᱟᱯᱮ ᱮᱞᱟᱠᱟ ᱠᱚ ᱯᱩᱨᱟᱹ ᱢᱚᱸᱡᱽ ᱛᱮᱯᱮ ᱥᱟᱯᱟ ᱠᱟᱜᱼᱟ ᱚᱱᱟ ᱡᱷᱟᱹᱣᱟᱹ ᱠᱚ ᱡᱮᱱᱚ ᱵᱟᱝ ᱛᱟᱦᱮᱸᱱᱟ ᱡᱷᱟᱹᱣᱟᱹ ᱠᱚ ᱛᱟᱦᱮᱸᱱ ᱠᱷᱟᱡ ᱦᱚᱸ ᱥᱤᱠᱲᱤᱡ ᱠᱚ ᱛᱟᱦᱮᱸᱱᱟ ᱟᱨ ᱛᱟᱯᱚᱨ ᱚᱱᱮ ᱡᱟᱦᱟᱸ ᱚᱱᱟ ᱱᱚᱨᱫᱚᱢᱟ ᱫᱟᱜ ᱚᱱᱟ ᱠᱷᱚᱱ ᱦᱚᱸ ᱥᱤᱠᱲᱤᱡ ᱦᱚᱸ ᱚᱸᱰᱮ ᱫᱚᱠᱚ ᱡᱚᱱᱢᱚ ᱦᱩᱭᱩᱜ ᱛᱟᱠᱚᱣᱟ ᱛᱚ ᱟᱫᱚ ᱚᱸᱰᱮ ᱠᱷᱚᱡ ᱜᱮ ᱥᱤᱠᱲᱤᱡ ᱫᱚ ᱵᱤᱥᱤ ᱠᱚ ᱦᱩᱭᱩᱜᱼᱟ ᱟᱨ ᱯᱚᱨᱤᱥᱠᱟᱨ ᱯᱚᱨᱤᱪᱪᱷᱚᱱᱱᱚ ᱜᱚᱴᱟᱟᱯᱮᱭᱟᱜ ᱪᱟᱨᱯᱟᱥᱮ ᱯᱮ ᱫᱚᱦᱚ ᱞᱮᱠᱷᱟᱡ ᱜᱤ ᱚᱱᱟ ᱠᱚᱫᱚ ᱥᱚᱢᱚᱥᱥᱟ ᱫᱚ ᱵᱟᱝ ᱦᱩᱭᱩᱜ ᱛᱟᱯᱮᱭᱟ ᱟᱨ ᱢᱚᱥᱟᱨᱤ ᱫᱚ ᱠᱷᱟᱴᱟᱣ ᱠᱟᱛᱮᱜ ᱫᱚ ᱮᱠᱫᱚᱢ ᱜᱤᱛᱤᱜ ᱫᱚ ᱞᱟᱜᱟᱜᱼᱟ ᱢᱚᱥᱟᱨᱤ ᱵᱟᱢ ᱠᱷᱟᱴᱟᱣ ᱞᱮᱠᱷᱟᱡ ᱫᱚ ᱥᱤᱠᱲᱤᱡ ᱮᱛᱚ ᱠᱚ ᱰᱷᱤᱨ ᱠᱟᱱᱟ ᱮᱠᱫᱚᱢ ᱴᱚᱞᱟ ᱥᱮᱜ ᱛᱤᱦᱤᱸᱧ ᱜᱟᱯᱟ ᱫᱚᱭ ᱫᱟᱜ ᱫᱟᱛᱚ ᱟᱫᱚ ᱫᱟᱜ ᱡᱟᱦᱟᱸ ᱠᱚ ᱡᱚᱢᱟᱣ ᱠᱟᱱ ᱚᱱᱟ ᱠᱚ ᱛᱚ ᱟᱨ ᱵᱟᱝ ᱟᱛᱩ ᱪᱟᱞᱟᱜ ᱠᱟᱱᱟ ᱟᱫᱚ ᱚᱸᱰᱮ ᱠᱷᱚᱡ ᱜᱮ ᱥᱤᱠᱲᱤᱡ ᱠᱚ ᱡᱚᱱᱢᱚᱜ ᱠᱟᱱᱟ ᱟᱨ ᱚᱸᱰᱮ ᱠᱷᱚᱡ ᱜᱮ ᱡᱟᱦᱟᱸᱱᱟᱜ ᱨᱩᱣᱟ ᱠᱚ ᱦᱤᱡᱩᱜ ᱠᱟᱱᱟ ᱟᱨ ᱠᱟᱴᱤᱜ ᱜᱤᱫᱽᱨᱟᱹ ᱦᱚᱸ ᱟᱰᱤ ᱥᱟᱵᱽᱫᱷᱟᱱ ᱛᱮᱯᱮ ᱫᱚᱦᱚ ᱠᱚᱣᱟ ᱥᱤᱝ ᱢᱟᱨᱥᱟᱞ ᱦᱚᱸ ᱡᱷᱟᱹᱣᱟᱹ ᱠᱚᱨᱮ ᱠᱚ ᱵᱚᱞᱚ ᱞᱮᱱ ᱠᱷᱟᱡ ᱡᱟᱦᱟᱸᱱ ᱤᱭᱟᱹ ᱠᱷᱚᱡ ᱠᱚ ᱜᱮᱨ ᱠᱚᱣᱟ ᱥᱤᱠᱲᱤᱡ ᱠᱚ ᱜᱮᱨ ᱠᱚᱣᱟ ᱛᱚ ᱤᱱᱟᱹ ᱠᱷᱚᱡ ᱜᱮ ᱟᱭᱢᱟ ᱨᱚᱠᱚᱢ ᱥᱚᱢᱚᱥᱥᱟ ᱦᱩᱭ ᱫᱟᱲᱮᱭᱟᱜᱼᱟ ᱟᱪ ᱪᱷᱟ ᱵᱮᱥ ᱴᱷᱤᱠ ᱜᱮᱭᱟ ᱛᱟᱞᱦᱮ ᱦᱮᱸ ᱤᱭᱟᱹ ᱫᱚᱦᱚᱭ ᱫᱟᱹᱧ ᱢᱚᱸᱡᱽ ᱛᱮᱯᱮ ᱥᱟᱯᱟᱭᱟ